ᱞᱩᱠᱷᱤ ᱦᱟᱸᱥᱫᱟᱜ ᱫᱟᱠᱟ ᱩᱛᱩ ᱡᱚᱢ ᱢᱩᱫᱽ ᱨᱮ ᱪᱮᱫ ᱠᱚ ᱵᱤᱥᱤᱢ ᱠᱩᱥᱤᱭᱟᱜᱼᱟ ᱤᱧ ᱫᱟᱠᱟ ᱩᱛᱩ ᱢᱚᱫᱽᱫᱷᱮ ᱨᱮ ᱩᱛᱩ ᱢᱚᱫᱽᱫᱷᱮ ᱨᱮᱫᱚ ᱡᱮᱹᱞ ᱩᱛᱩ ᱦᱟᱠᱳ ᱩᱛᱩᱠᱚᱧ ᱠᱩᱥᱤᱭᱟᱜ ᱜᱮᱭᱟ ᱦᱟᱠᱳ ᱢᱚᱫᱽᱫᱷᱮ ᱫᱚ ᱡᱮᱢᱚᱱ ᱯᱩᱴᱷᱤ ᱦᱟᱹᱠᱳ ᱠᱩᱧ ᱠᱩᱥᱤᱭᱟᱠᱚ ᱜᱮᱭᱟ ᱟᱨ ᱥᱚᱵᱽᱡᱤ ᱠᱚᱢᱟᱧ ᱠᱩᱥᱤᱭᱟᱜ ᱜᱮ